ᱟᱛᱳ ᱴᱚᱞᱟ ᱨᱮ ᱞᱟᱠᱪᱟᱨ ᱮᱱᱮᱡ ᱟᱹᱰᱤᱜᱮ ᱞᱟᱹᱠᱛᱤᱭᱟᱱᱟ ᱱᱤᱛᱚᱜ ᱟᱜ ᱥᱚᱢᱟᱡᱽ ᱨᱮ ᱱᱚᱣᱟ ᱫᱚ ᱯᱨᱟᱭ ᱦᱤᱲᱤᱧ ᱞᱮᱠᱟ ᱜᱮ ᱧᱮᱞᱚᱜᱚᱜ ᱠᱟᱱᱟ ᱢᱮᱱᱠᱷᱟᱱ ᱱᱚᱣᱟ ᱫᱚ ᱟᱵᱚᱣᱟᱜ ᱩᱯᱨᱩᱢ ᱠᱟᱱᱟ ᱛᱤᱥ ᱥᱮᱫᱟᱭ ᱠᱷᱚᱱᱟᱜ ᱪᱚ ᱟᱵᱚ ᱥᱟᱱᱛᱟᱲ ᱥᱚᱢᱟᱡᱽ ᱨᱮ ᱱᱚᱣᱟ ᱞᱟᱠᱪᱟᱨ ᱮᱱᱮᱡ ᱥᱮᱨᱮᱧ ᱨᱮᱱᱟᱜ ᱵᱚᱱ ᱢᱟᱱᱮ ᱪᱚᱞ ᱢᱮᱱᱟᱜᱼᱟ ᱟᱨ ᱱᱤᱛ ᱦᱚᱸ ᱱᱚᱣᱟ ᱛᱮᱜᱮ ᱟᱵᱚᱭ ᱵᱟᱧᱪᱟᱣ ᱟᱹᱜᱩ ᱠᱟᱫᱵᱚᱱᱟ ᱚᱱᱟᱛᱮ ᱱᱚᱣᱟ ᱡᱟᱛᱮ ᱟᱞᱚᱵᱚᱱ ᱦᱤᱲᱤᱧ ᱢᱟ ᱥᱮ ᱱᱚᱣᱟ ᱡᱷᱚᱛᱚ ᱦᱚᱲ ᱴᱷᱮᱱ ᱵᱚᱱ ᱯᱟᱥᱱᱟᱣ ᱫᱟᱲᱮᱭᱟᱜ ᱢᱟ ᱱᱟᱦᱟᱜᱽ ᱡᱩᱜᱽ ᱨᱮᱱ ᱜᱤᱫᱽᱨᱟᱹ ᱠᱚᱦᱚᱸ ᱱᱚᱣᱟ ᱠᱚ ᱥᱮᱬᱟᱭ ᱢᱟ ᱡᱟᱛᱮ ᱟᱵᱚᱣᱟᱜ ᱞᱟᱠᱪᱟᱨ ᱥᱮ ᱟᱵᱚᱣᱟᱜ ᱩᱯᱨᱩᱢ ᱵᱟᱧᱪᱟᱣ ᱛᱟᱦᱮᱱ ᱢᱟ ᱱᱚᱣᱟ ᱞᱟᱹᱜᱤᱫ ᱛᱮ ᱟᱵᱚ ᱨᱮᱱ ᱟᱛᱳ ᱚᱲᱟᱜ ᱨᱮᱱ ᱥᱮ ᱚᱲᱟᱜ ᱠᱚᱨᱮᱱ ᱠᱟᱹᱴᱤᱡ ᱠᱟᱹᱴᱤᱡ ᱜᱤᱫᱽᱨᱟᱹ ᱢᱟᱹᱭ ᱵᱟᱹᱵᱩ ᱛᱟᱠᱚ ᱡᱷᱚᱛᱚ ᱜᱮ ᱱᱚᱣᱟ ᱥᱟᱞᱟᱜ ᱡᱚᱯᱲᱟᱣ ᱠᱚ ᱛᱟᱦᱮᱱ ᱢᱟ ᱚᱱᱟᱛᱮ ᱱᱚᱣᱟ ᱠᱚ ᱞᱟᱠᱪᱟᱨ ᱯᱨᱳᱜᱨᱟᱢ ᱨᱮ ᱞᱟᱠᱪᱟᱨ ᱟᱠᱷᱲᱟ ᱨᱮ ᱱᱩᱠᱩ ᱥᱮᱴᱮᱨ ᱠᱚ ᱦᱩᱭᱩᱜᱼᱟ ᱥᱮ ᱩᱱᱠᱩ ᱩᱫᱩᱜ ᱟᱠᱚ ᱦᱩᱭᱩᱜᱼᱟ ᱱᱚᱣᱟ ᱫᱚ ᱟᱯᱱᱟᱨᱟᱜ ᱠᱟᱱᱟ ᱟᱵᱚᱣᱟᱜ ᱠᱟᱱᱟ ᱡᱮ ᱢᱟᱱᱮ ᱚᱱᱟ ᱱᱚᱝᱠᱟᱛᱮ ᱱᱩᱠᱩ ᱱᱚᱣᱟ ᱠᱚ ᱵᱩᱡᱷᱟᱹᱣ ᱟᱠᱚ ᱦᱩᱭᱩᱜᱼᱟ ᱦᱩᱰᱤᱧ ᱦᱩᱰᱤᱧ ᱠᱷᱚᱱᱟᱜ ᱜᱮ ᱛᱚᱵᱮ ᱟᱹᱱᱤᱡ ᱩᱱᱠᱩᱦᱚᱸ ᱚᱱᱟᱨᱮ ᱨᱟᱹᱥᱠᱟᱹ ᱠᱚ ᱵᱩᱡᱷᱟᱹᱣᱟ ᱥᱮ ᱚᱱᱟ ᱠᱚ ᱡᱤᱭᱟᱹᱣ ᱫᱚᱦᱚᱭᱟ